ᱟᱞᱮᱭᱟᱜ ᱥᱟᱶᱛᱟ ᱨᱮ ᱟᱭᱢᱟ ᱞᱮᱠᱟᱱ ᱥᱮᱨᱣᱟ ᱢᱮᱱᱟᱜᱼᱟ ᱟᱨ ᱱᱚᱣᱟ ᱥᱮᱨᱣᱟ ᱦᱚᱛᱮᱛᱮᱜᱮ ᱟᱞᱮ ᱫᱚ ᱵᱷᱮᱜᱟᱨ ᱵᱷᱮᱜᱟᱨ ᱵᱚᱸᱜᱟᱱ ᱵᱩᱨᱩ ᱚᱠᱛᱚ ᱵᱷᱮᱜᱟᱨ ᱵᱷᱮᱜᱟᱨ ᱠᱟᱹᱢᱤ ᱦᱚᱨᱟ ᱠᱚ ᱢᱮᱱᱟᱜᱼᱟ ᱱᱚᱣᱟ ᱠᱟᱹᱢᱤ ᱦᱚᱨᱟ ᱠᱚᱫᱚ ᱵᱟᱵᱟ ᱛᱟᱠᱚ ᱠᱚ ᱜᱮ ᱠᱟᱹᱢᱤᱭᱟ ᱟᱨ ᱚᱲᱟᱜ ᱨᱮᱱ ᱜᱚᱜᱚ ᱛᱟᱠᱚ ᱠᱚᱫᱚ ᱜᱮᱡ ᱜᱩᱨᱤᱡ ᱥᱟᱯᱟ ᱠᱟᱛᱮᱫ ᱱᱟᱣᱟ ᱠᱤᱪᱨᱤᱡ ᱦᱚᱨᱚᱜ ᱠᱟᱛᱮᱫ ᱚᱲᱟᱜ ᱨᱮᱭᱟᱜ ᱡᱚᱛᱚ ᱞᱮᱠᱟᱱ ᱵᱚᱸᱜᱟ ᱵᱩᱨᱩᱭᱟᱜ ᱠᱚ ᱠᱟᱹᱢᱤᱭᱟ ᱟᱞᱮ ᱫᱚ ᱟᱭᱢᱟ ᱞᱮᱠᱟᱱ ᱵᱚᱸᱜᱟ ᱵᱩᱨᱩ ᱢᱮᱱᱟᱜ ᱛᱟᱞᱮᱭᱟ ᱚᱱᱟ ᱥᱟᱶᱛᱮ ᱞᱚᱴᱟ ᱫᱟᱜ ᱦᱚᱸ ᱢᱤᱫᱴᱟᱝ ᱟᱹᱰᱤ ᱢᱟᱨᱟᱝ ᱥᱮᱨᱣᱟ ᱨᱮᱭᱟᱜ ᱠᱟᱱᱟ